ᱟᱞᱮ ᱟᱹᱛᱩᱨᱮᱱ ᱢᱟᱹᱭ ᱵᱟᱹᱵᱩ ᱛᱟᱠᱚ ᱫᱚ ᱯᱷᱩᱴᱵᱚᱞ ᱜᱮᱢ ᱠᱚ ᱜᱟᱛᱮᱜ ᱛᱮ ᱮᱵᱚᱝ ᱱᱚᱣᱟ ᱯᱷᱩᱴᱵᱚᱞ ᱜᱮᱢ ᱛᱟᱞᱟᱛᱮ ᱡᱮᱢᱚᱱ ᱟᱠᱚᱣᱟᱜ ᱦᱚᱲᱢᱚ ᱢᱚᱡᱽ ᱠᱚ ᱫᱚᱦᱚᱭᱟ ᱚᱱᱠᱟᱜᱮ ᱟᱠᱚᱣᱟᱜ ᱦᱤᱡᱩᱜ ᱠᱟᱱ ᱫᱤᱱ ᱨᱮᱱᱟᱜ ᱵᱷᱚᱵᱤᱥᱥᱚᱛ ᱦᱚᱸ ᱱᱚᱣᱟ ᱯᱷᱩᱴᱵᱚᱞ ᱜᱮᱢ ᱛᱟᱞᱟᱛᱮ ᱪᱮᱛᱟᱱ ᱥᱮᱫ ᱥᱮ ᱢᱚᱡᱽ ᱥᱮᱫ ᱠᱚ ᱤᱫᱤ ᱨᱮᱱᱟᱜ ᱠᱚ ᱪᱮᱥᱴᱟᱭᱮᱫᱟ ᱯᱷᱩᱴᱵᱚᱞ ᱜᱮᱢ ᱠᱷᱟᱹᱞᱤ ᱟᱹᱛᱩ ᱨᱮᱱ ᱠᱚᱲᱟ ᱠᱚᱠᱚ ᱢᱟᱹᱭ ᱵᱟᱹᱵᱩ ᱛᱟᱠᱚ ᱜᱮᱠᱚ ᱜᱟᱛᱮᱜᱼᱟ ᱱᱚᱝᱠᱟ ᱫᱚ ᱵᱟᱝ ᱟᱹᱛᱩ ᱨᱮᱱ ᱦᱚᱲ ᱦᱚᱸ ᱱᱚᱣᱟ ᱤᱫᱤ ᱠᱟᱛᱮᱫ ᱴᱚᱞᱟ ᱨᱮᱱ ᱟᱹᱛᱩ ᱨᱮᱱ ᱢᱟᱹᱭᱼᱵᱟᱹᱵᱩ ᱛᱟᱠᱚ ᱠᱚ ᱜᱚᱲᱚᱣᱟᱠᱚᱣᱟ ᱡᱟᱦᱟᱸ ᱠᱚᱨᱮᱫ ᱜᱟᱛᱮ ᱦᱩᱭᱩᱜᱼᱟ ᱚᱰᱮ ᱪᱟᱞᱟᱣ ᱠᱟᱛᱮᱫ ᱜᱚᱲᱚ ᱠᱚ ᱮᱢᱚᱜᱼᱟ ᱮᱵᱚᱝ ᱤᱧ ᱫᱩᱧ ᱢᱚᱱᱮᱭᱟ ᱡᱮ ᱱᱚᱣᱟ ᱜᱮᱢ ᱢᱟᱫᱽᱫᱷᱚᱢ ᱛᱮᱦᱚᱸ ᱟᱵᱚ ᱟᱹᱛᱩ ᱨᱮᱱ ᱢᱟᱹᱭ ᱵᱟᱹᱵᱩ ᱛᱟᱠᱚ ᱟᱠᱚᱣᱟᱜ ᱵᱷᱚᱵᱤᱥᱚᱛ ᱠᱚ ᱵᱮᱱᱟᱣ ᱫᱟᱲᱮᱭᱟᱜᱼᱟ ᱪᱮᱫᱟᱜ ᱥᱮ ᱟᱵᱚ ᱱᱤᱛ ᱵᱚᱱ ᱧᱮᱞ ᱮᱫᱟ ᱡᱟᱡᱮᱭ ᱞᱮᱠᱟᱛᱮ ᱟᱵᱚᱣᱟᱜ ᱫᱤᱥᱚᱢ ᱨᱮ ᱯᱷᱩᱴᱵᱚᱞ ᱨᱟᱥᱴᱨᱚ ᱥᱛᱚᱨ ᱠᱷᱚᱱ ᱮᱦᱚᱵ ᱠᱟᱛᱮᱫ ᱞᱟᱛᱟᱨ ᱫᱷᱟᱹᱵᱤᱡ ᱥᱮ ᱞᱟᱛᱟᱨ ᱠᱷᱚᱱ ᱮᱦᱚᱵ ᱠᱟᱛᱮᱫ ᱨᱟᱥᱴᱨᱚ ᱥᱛᱚᱨ ᱫᱷᱟᱹᱵᱤᱡ ᱡᱮᱵᱷᱟᱵᱮ ᱜᱟᱛᱮ ᱪᱟᱞᱟᱜ ᱠᱟᱱᱟ ᱛᱳ ᱚᱱᱟᱨᱮ ᱢᱚᱱ ᱞᱟᱜᱟᱣ ᱠᱟᱛᱮᱠ ᱡᱩᱫᱤ ᱠᱚ ᱯᱨᱮᱠᱴᱤᱥ ᱡᱩᱫᱤ ᱠᱚ ᱜᱟᱛᱮᱜ ᱛᱟᱦᱞᱮ ᱩᱱᱠᱩ ᱟᱠᱚᱣᱟᱜ ᱧᱩᱛᱩᱢ ᱠᱚ ᱦᱟᱢᱮᱴ ᱫᱟᱲᱮᱭᱟᱜᱼᱟ ᱱᱚᱣᱟ ᱫᱤᱥᱚᱢ ᱛᱟᱞᱟᱨᱮ ᱟᱨ ᱥᱟᱶᱛᱮ ᱟᱠᱚᱣᱟᱜ ᱵᱷᱚᱵᱤᱥᱥᱚᱛ ᱦᱚᱸᱠᱚ ᱵᱮᱱᱟᱣ ᱫᱟᱲᱮᱭᱟᱜᱼᱟ ᱟᱨ ᱚᱱᱠᱟᱱ ᱡᱟᱭᱜᱟ ᱨᱮ ᱪᱟᱞᱟᱣ ᱠᱟᱛᱮᱫ ᱧᱩᱛᱩᱢ ᱦᱟᱢᱮᱴ ᱞᱮᱱᱠᱷᱟᱱ ᱟᱵᱚ ᱥᱟᱶᱛᱟ ᱟᱜ ᱥᱟᱶᱛᱟ ᱥᱚᱢᱟᱡᱽ ᱟᱜ ᱧᱩᱛᱩᱢ ᱦᱚᱸ ᱟᱹᱰᱤ ᱢᱟᱨᱟᱝ ᱥᱮᱫ ᱜᱮ ᱪᱟᱞᱟᱜᱼᱟ ᱟᱨ ᱥᱟᱶᱛᱟ ᱥᱚᱢᱟᱡᱽ ᱦᱚᱸ ᱮᱴᱟᱜ ᱠᱚᱴᱷᱮᱱ ᱥᱚᱼᱥᱚᱱᱢᱟᱱᱮ ᱧᱟᱢᱟ ᱱᱤᱛ ᱡᱩᱫᱤ ᱤᱧ ᱯᱚᱥᱪᱷᱤᱢᱵᱚᱝᱜᱚ ᱨᱤᱧ ᱧᱮᱞ ᱛᱟᱦᱞᱮ ᱥᱚᱵ ᱠᱷᱚᱱ ᱵᱮᱥᱤ ᱡᱟᱹᱥᱛᱤ ᱯᱷᱩᱴᱵᱚᱞ ᱫᱚ ᱟᱵᱚ ᱥᱟᱱᱛᱟᱲ ᱠᱚᱲᱟᱜᱮ ᱯᱟᱪᱮᱫ ᱠᱚ ᱜᱟᱛᱮᱜ ᱠᱟᱱᱟ ᱮᱵᱚᱝ ᱞᱳᱠᱟᱞ ᱠᱞᱟᱵ ᱠᱷᱚᱱ ᱮᱦᱚᱵ ᱠᱟᱛᱮᱫ ᱮᱥᱴᱮᱴ ᱞᱮᱵᱮᱞ ᱨᱮᱦᱚᱸ ᱡᱟᱦᱟᱸ ᱵᱤᱵᱷᱤᱱᱱᱚ ᱞᱤᱠ ᱠᱚ ᱢᱮᱱᱟᱜᱼᱟ ᱥᱮ ᱮᱥᱴᱮᱴ ᱯᱷᱩᱴᱵᱚᱞ ᱴᱤᱢ ᱢᱮᱱᱟᱜᱼᱟ ᱚᱱᱟ ᱠᱚᱨᱮ ᱦᱚᱸ ᱟᱵᱚ ᱨᱮᱱ ᱥᱟᱱᱛᱟᱲ ᱠᱚᱲᱟ ᱠᱚ ᱧᱮᱞᱚᱜ ᱠᱟᱱᱟ ᱮᱵᱚᱝ ᱚᱱᱟ ᱥᱟᱶ ᱥᱟᱶᱛᱮ ᱱᱮᱥᱮᱱᱮᱞ ᱴᱤᱢ ᱨᱮ ᱫᱟᱣ ᱞᱮᱠᱟᱱ ᱫᱟᱣ ᱦᱟᱢᱮᱴ ᱠᱚ ᱞᱮᱠᱟᱱ ᱠᱚᱲᱟ ᱠᱚᱦᱚᱸ ᱠᱚ ᱛᱳᱭᱨᱤ ᱠᱟᱱᱟ ᱛᱳ ᱤᱧ ᱫᱩᱧ ᱢᱚᱱᱮᱭᱟ ᱡᱮ ᱱᱚᱣᱟ ᱯᱷᱩᱴᱵᱚᱞ ᱢᱟᱫᱽᱫᱷᱚᱢ ᱛᱮ ᱟᱵᱚᱨᱮᱱ ᱟᱹᱛᱩ ᱨᱮᱱ ᱢᱟᱹᱭᱼᱵᱟᱹᱵᱩ ᱛᱟᱠᱚ ᱟᱠᱚᱣᱟᱜ ᱦᱚᱲᱢᱚ ᱡᱮᱢᱚᱱ ᱢᱚᱡᱽ ᱠᱚ ᱫᱚᱦᱚᱭᱟ ᱚᱱᱠᱟᱜᱮ ᱟᱠᱚᱣᱟᱜ ᱵᱷᱚᱵᱤᱥᱥᱚᱛ ᱦᱚᱸ ᱢᱚᱡᱽ ᱠᱚ ᱵᱮᱱᱟᱣ ᱫᱟᱲᱮᱭᱟᱜᱼᱟ ᱟᱨ ᱞᱟᱹᱴᱩ ᱡᱟᱭᱜᱟ ᱦᱟᱢᱮᱴ ᱠᱟᱛᱮᱫ ᱟᱵᱚᱣᱟᱜ ᱥᱟᱶᱛᱟ ᱨᱮᱱᱟᱜ ᱧᱩᱛᱩᱢ ᱦᱚᱸ ᱢᱟᱲᱟᱝ ᱥᱮᱫ ᱠᱚ ᱤᱫᱤ ᱫᱟᱲᱮᱭᱟᱜᱼᱟ ᱚᱱᱟᱛᱮ ᱤᱧ ᱫᱩᱧ ᱢᱚᱱᱮᱭᱟ ᱡᱮ ᱯᱷᱩᱴᱵᱚᱞ ᱢᱤᱫᱴᱮᱱ ᱟᱵᱚᱣᱟᱜ ᱟᱹᱛᱩᱨᱮ ᱢᱟᱹᱭ ᱵᱟᱹᱵᱩ ᱛᱟᱠᱚ ᱞᱟᱹᱜᱤᱫ ᱟᱹᱰᱤ ᱢᱟᱨᱟᱝ ᱢᱤᱫᱴᱮᱱ ᱢᱚᱡᱽ ᱰᱟᱦᱟᱨ ᱥᱮᱜ ᱪᱟᱞᱟᱜ ᱨᱮᱱᱟᱜ ᱦᱚᱨ ᱠᱟᱱᱟ